ᱦᱮᱞᱳ ᱦᱮᱸ ᱚᱠᱚᱭᱮᱢ ᱢᱮᱱᱫᱟ ᱚ ᱦᱮᱸ ᱦᱮᱸ ᱢᱟᱞᱫᱟ ᱨᱮᱜᱮ ᱞᱟᱜᱟᱣ ᱟᱠᱟᱱᱟ ᱦᱮᱸ ᱟᱨ ᱱᱚᱛᱮ ᱧᱮᱡᱚᱝ ᱞᱮᱠᱟᱱ ᱡᱩᱫᱤ ᱯᱟᱨᱠ ᱮᱢ ᱢᱮᱱᱟ ᱛᱟᱦᱚᱞᱮ ᱫᱚ ᱟᱹᱫᱤᱱᱟ ᱢᱮᱱᱟᱜᱼᱟ ᱟᱹᱫᱤᱱᱟ ᱯᱷᱚᱨᱮᱥᱴ ᱠᱚ ᱢᱮᱱᱟᱜᱼᱟ ᱟᱨ ᱚᱱᱟᱫᱚ ᱨᱳᱰ ᱨᱳᱰ ᱟᱲᱮ ᱨᱮᱜᱮ ᱢᱮᱱᱟᱜᱼᱟ ᱟᱨ ᱚᱱᱟ ᱠᱷᱚᱱ ᱡᱩᱫᱤ ᱚᱱᱟᱦᱚᱸ ᱫᱮᱠᱷᱟᱨ ᱢᱚᱛᱚᱱ ᱡᱟᱭᱜᱟ ᱠᱟᱱᱟ ᱚᱱᱟ ᱦᱟᱱᱟᱥᱟ ᱨᱮ ᱢᱟᱞᱫᱟ ᱢᱮᱱᱟᱜᱼᱟ ᱢᱟᱞᱫᱟ ᱜᱳᱲ ᱠᱚ ᱢᱮᱛᱟᱜᱼᱟ ᱚᱱᱟᱦᱚᱸ ᱫᱮᱠᱷᱟᱨ ᱢᱚᱛᱚ ᱡᱟᱭᱜᱟ ᱠᱟᱱᱟ ᱟᱹᱰᱤ ᱢᱚᱡᱽ ᱟᱹᱰᱤ ᱥᱚᱨᱮᱥᱟᱱ ᱯᱟᱨᱠ ᱠᱟᱱᱟ ᱤᱱᱟᱹ ᱠᱟᱛᱮᱜ ᱱᱚᱛᱮ ᱢᱟᱞᱫᱟ ᱡᱮᱞᱟᱨᱮ ᱦᱚᱵᱤᱵᱽᱯᱩᱨ ᱛᱷᱟᱱᱟᱨᱮ ᱦᱩᱭᱩᱜᱼᱟ ᱚᱱᱟᱫᱚ ᱦᱩᱭᱩᱜᱼᱟ ᱠᱟᱱᱟ ᱥᱚᱡᱽᱱᱟ ᱯᱟᱛᱟ ᱠᱚ ᱢᱮᱛᱟᱜᱼᱟ ᱦᱮᱸ ᱟᱫᱚ ᱵᱮᱥ ᱟᱹᱰᱤ ᱥᱚᱨᱮᱥ ᱜᱮᱭᱟ ᱟᱨ ᱥᱟᱱᱟᱢ ᱥᱟᱱᱟᱢ ᱫᱤᱥᱚᱢ ᱠᱷᱚᱱ ᱟᱭᱢᱟ ᱟᱭᱢᱟ ᱥᱟᱱᱛᱟᱲ ᱠᱚ ᱡᱟᱣᱨᱟᱜᱼᱟ ᱚᱸᱰᱮ ᱫᱚ ᱟᱹᱰᱤ ᱱᱟᱯᱟᱭ ᱮᱱᱮᱡ ᱥᱮᱨᱮᱧ ᱠᱚ ᱦᱩᱭᱩᱜᱼᱟ ᱟᱫᱚ ᱥᱚᱡᱱᱟ ᱯᱟᱛᱟ ᱫᱚ ᱱᱚᱜᱼᱚᱭ ᱯᱷᱟᱹᱜᱩᱱ ᱠᱩᱱᱟᱹᱢᱤ ᱨᱮ ᱦᱩᱭᱩᱜᱼᱟ ᱦᱮᱸ ᱦᱮᱸ ᱦᱮᱸ ᱰᱟᱦᱟᱨ ᱟᱲᱮ ᱨᱮᱜᱮ ᱢᱮᱱᱟᱜᱼᱟ ᱟᱫᱚ ᱦᱳᱴᱮᱞ ᱛᱳᱴᱮᱞ ᱡᱚᱛᱚ ᱵᱮᱵᱚᱥᱛᱷᱟ ᱢᱮᱱᱟᱜᱼᱟ ᱡᱚᱢᱼᱧᱩ ᱞᱟᱹᱜᱤᱫ ᱛᱮᱦᱚᱸ ᱡᱟᱦᱟᱱ ᱠᱳᱱᱳ ᱚᱥᱩᱵᱤᱫᱷᱟ ᱜᱮ ᱵᱟᱹᱱᱩᱜᱼᱟ ᱦᱮᱸ ᱟᱢ ᱰᱟᱭᱨᱮᱠᱴ ᱢᱟᱞᱫᱟ ᱦᱤᱡᱩᱜ ᱢᱮ ᱢᱟᱞᱫᱟ ᱨᱮᱢ ᱫᱮᱡᱚᱜᱼᱟ ᱢᱟᱞᱫᱟᱨᱮ ᱫᱮᱡ ᱠᱟᱛᱮᱢ ᱢᱮᱛᱟ ᱠᱚᱣᱟᱡᱮ ᱤᱧᱫᱚ ᱟᱹᱫᱤᱱᱟᱧ ᱪᱟᱞᱟᱜᱼᱟ ᱟᱹᱫᱤᱱᱟᱨᱮ ᱦᱮᱡ ᱠᱟᱛᱮᱫ ᱚᱸᱰᱮᱜᱮ ᱦᱟᱸᱜ ᱮᱢ ᱧᱮᱞᱟ ᱢᱤᱫᱴᱟᱱ ᱥᱟᱭᱤᱱᱵᱳᱨᱰ ᱚᱞ ᱢᱮᱱᱟᱜᱼᱟ ᱚᱸᱰᱮᱜᱮ ᱦᱮᱡ ᱠᱟᱛᱮᱫᱟ ᱮᱢ ᱮᱠᱫᱚᱢ ᱥᱤᱫᱷᱟᱹ ᱦᱮᱸ ᱡᱚᱡᱚᱢ ᱥᱮᱫ ᱮᱢ ᱟᱹᱪᱩᱨᱚᱜᱼᱟ ᱚᱸᱰᱮᱜᱮ ᱵᱮᱥᱴ ᱟᱹᱰᱤ ᱱᱟᱯᱟᱭ ᱟᱨᱠᱮ ᱢᱮᱱᱟᱜᱼᱟ ᱠᱳᱱᱳ ᱮᱸᱴᱠᱮᱴᱚᱬᱮ ᱜᱮ ᱵᱟᱝ ᱦᱩᱭᱩᱜ ᱛᱟᱢᱟ ᱦᱮᱸ ᱯᱟᱨᱠᱮ ᱨᱮᱢ ᱵᱚᱞᱚᱜ ᱠᱷᱟᱡ ᱫᱚ ᱢᱟᱱᱮ ᱫᱤᱱ ᱢᱟᱱᱮᱢ ᱛᱟᱦᱮᱱ ᱠᱷᱟᱡ ᱛᱤᱱᱥᱚ ᱴᱟᱠᱟ ᱟᱨ ᱚᱱᱠᱟ ᱦᱳᱴᱮᱞ ᱨᱮ ᱟᱨᱦᱚᱸ ᱯᱟᱨ ᱱᱟᱭᱤᱴ ᱠᱚ ᱦᱟᱛᱟᱣᱟ ᱢᱳᱴᱟᱢᱩᱴᱤ ᱚᱱᱠᱟ ᱯᱟᱸᱪᱥᱳ ᱴᱟᱠᱟ ᱱᱟᱭᱤᱴ ᱡᱚᱢᱼᱧᱩ ᱥᱚᱢᱮᱛ ᱡᱚᱛᱚ ᱠᱤᱪᱷᱩ ᱜᱟᱹᱰᱤ ᱦᱚᱸ ᱩᱱᱠᱩᱣᱟᱜ ᱜᱮ ᱡᱟᱦᱟᱸ ᱥᱮᱫ ᱫᱟᱬᱟᱱ ᱠᱚ ᱤᱫᱤ ᱢᱮᱭᱟ ᱦᱮᱸ ᱮᱠᱫᱚᱢ ᱟᱹᱰᱤ ᱢᱚᱡᱽ ᱟᱨ ᱥᱟᱯᱷᱟ ᱥᱟᱹᱯᱷᱤ ᱡᱚᱢ ᱠᱚ ᱮᱢᱚᱜᱼᱟ ᱟᱹᱰᱤ ᱢᱚᱡᱽ ᱜᱟᱹᱰᱤ ᱵᱷᱟᱲᱟ ᱢᱟᱞᱫᱟ ᱠᱷᱚᱡ ᱱᱚᱛᱮ ᱫᱚ ᱦᱩᱭᱩᱜ ᱠᱟᱱ ᱛᱟᱢᱟ ᱯᱚᱧᱪᱟᱥ ᱴᱟᱠᱟ ᱟᱨ ᱚᱱᱛᱮ ᱯᱩᱨᱩᱞᱤᱭᱟ ᱠᱷᱚᱡ ᱱᱚᱛᱮᱢ ᱦᱤᱡᱩᱜ ᱫᱚ ᱚᱱᱟ ᱨᱮᱹᱞ ᱛᱮᱢ ᱦᱤᱡᱩᱜ ᱠᱷᱟᱡ ᱫᱚ ᱠᱚᱢ ᱜᱮᱭᱟ ᱟᱨ ᱵᱟᱥᱛᱮᱢ ᱦᱤᱡᱩᱜ ᱠᱷᱟᱡ ᱫᱚ ᱰᱷᱮᱨ ᱜᱮᱭᱟ ᱢᱳᱴᱟᱢᱩᱴᱤ ᱟᱢ ᱢᱟᱱᱮ ᱯᱚᱸᱫᱽᱨᱚ ᱦᱟᱡᱟᱨ ᱴᱟᱠᱟ ᱥᱟᱵ ᱠᱟᱛᱮᱜ ᱦᱤᱡᱩᱜ ᱢᱮ ᱦᱮᱸ ᱦᱮᱸ ᱟᱞᱮ ᱠᱷᱚᱡ ᱫᱚ ᱥᱟᱺᱜᱤᱧ ᱜᱮᱭᱟ ᱢᱳᱴᱟᱢᱩᱴᱤ ᱯᱚᱸᱭᱛᱟᱞᱞᱤᱥ ᱠᱤᱞᱳᱢᱤᱴᱟᱨ ᱡᱷᱟᱹᱞ ᱨᱮ ᱢᱮᱱᱟᱜᱼᱟ ᱟᱫᱚ ᱟᱹᱰᱤ ᱨᱚᱥᱟᱲ ᱢᱮᱞᱟ ᱠᱟᱱᱟ ᱮᱢᱚᱱ ᱢᱤᱫ ᱫᱚᱢ ᱮᱢ ᱥᱮᱱ ᱞᱮᱱᱠᱷᱟᱡ ᱵᱟᱝ ᱮᱠᱫᱚᱢ ᱜᱷᱟᱱᱮ ᱜᱷᱟᱱᱮᱢ ᱩᱭᱦᱟᱹᱨᱟ ᱦᱮᱸ ᱦᱮᱸ ᱦᱮᱸ ᱴᱷᱤᱠ ᱜᱮᱭᱟ ᱢᱟ ᱛᱟᱦᱚᱞᱮ ᱢᱟ ᱛᱟᱦᱚᱞᱮ ᱦᱤᱡᱩᱜ ᱢᱮ ᱦᱮᱸ